ᱥᱮᱸᱫᱽᱨᱟ ᱫᱚ ᱵᱟᱨ ᱨᱚᱠᱚᱢ ᱢᱮᱱᱟᱜᱼᱟ ᱵᱩᱨᱩ ᱥᱮᱸᱫᱽᱨᱟ ᱟᱛᱳ ᱥᱮᱸᱫᱽᱨᱟ ᱟᱛᱳ ᱥᱮᱸᱫᱽᱨᱟ ᱫᱚ ᱟᱞᱮ ᱱᱚᱰᱮ ᱫᱚ ᱢᱟᱜᱽ ᱢᱟᱦᱱᱟᱹ ᱦᱩᱭᱩᱜᱼᱟ ᱥᱚᱨᱦᱟᱭ ᱢᱩᱪᱟᱹᱫ ᱨᱮ ᱡᱮᱴᱟ ᱥᱟᱠᱨᱟᱛ ᱥᱮᱸᱫᱽᱨᱟ ᱚᱱᱟ ᱥᱮᱸᱫᱽᱨᱟ ᱨᱮ ᱢᱟᱨᱟᱝ ᱢᱟᱹᱡᱷᱤ ᱴᱟᱢᱟᱠ ᱨᱩ ᱠᱟᱛᱮᱫ ᱜᱳᱴᱟ ᱠᱩᱞᱦᱤ ᱨᱮᱱ ᱥᱤᱠᱟᱹᱨᱤᱭᱟᱹ ᱠᱚᱭ ᱵᱟᱰᱟᱭ ᱦᱚᱪᱚ ᱠᱚᱣᱟ ᱟᱨ ᱠᱩᱞᱦᱤ ᱢᱩᱪᱟᱹᱫ ᱥᱮᱫ ᱴᱟᱺᱰᱤ ᱥᱮᱫ ᱠᱚ ᱪᱟᱞᱟᱜᱼᱟ ᱟᱨ ᱚᱸᱰᱮ ᱱᱩᱭ ᱠᱩᱰᱟᱹᱢ ᱱᱟᱭᱠᱮ ᱩᱱᱤ ᱦᱚᱭ ᱪᱟᱞᱟᱜᱼᱟ ᱩᱱᱤ ᱟᱡ ᱨᱮᱱ ᱵᱚᱸᱜᱟᱼᱵᱳᱨᱳ ᱩᱭᱦᱟᱹᱨ ᱠᱟᱛᱮᱫ ᱥᱤᱸᱫᱩᱨ ᱮ ᱴᱤᱠᱟᱹᱜᱟ ᱟᱨ ᱠᱩᱰᱟᱹᱢ ᱱᱟᱭᱠᱮ ᱚᱸᱰᱮ ᱵᱩᱞ ᱢᱟᱭᱟᱢᱮ ᱡᱚᱨᱚᱭᱟ ᱯᱟᱹᱴᱤᱜ ᱟᱭ ᱮᱱᱠᱟᱛᱮ ᱤᱱᱟᱹ ᱛᱟᱭᱚᱢ ᱪᱟᱞᱟᱜ ᱟᱠᱚ ᱵᱤᱨ ᱥᱮᱫ ᱜᱮ ᱥᱮᱸᱫᱽᱨᱟ ᱛᱚᱵᱮ ᱵᱤᱨ ᱟᱭᱢᱟ ᱨᱚᱠᱚᱢ ᱡᱟᱱᱣᱟᱨ ᱠᱚ ᱧᱟᱢᱚᱜᱼᱟ ᱪᱮᱬᱮ ᱪᱤᱯᱨᱩᱫ ᱦᱚᱸᱠᱚ ᱧᱟᱢᱚᱜᱼᱟ ᱵᱤᱧ ᱠᱤᱫᱤᱧ ᱦᱚᱸᱠᱚ ᱧᱟᱢᱚᱜᱼᱟ ᱠᱩᱞᱟᱹᱭ ᱢᱟᱨᱟᱜ ᱦᱚᱸᱠᱚ ᱧᱟᱢᱚᱜᱼᱟ ᱟᱫᱚ ᱢᱮᱱᱠᱷᱟᱱ ᱥᱮᱸᱫᱽᱨᱟ ᱨᱮ ᱨᱟᱹᱥᱠᱟᱹ ᱦᱚᱸ ᱢᱮᱱᱟᱜᱼᱟ ᱟᱨ ᱛᱷᱚᱲᱟ ᱫᱚ ᱵᱚᱛᱚᱨ ᱦᱚᱸ ᱢᱮᱱᱟᱜᱼᱟ ᱵᱚᱛᱚᱨ ᱟᱭᱢᱟ ᱨᱚᱠᱚᱢ ᱵᱤᱨ ᱡᱟᱱᱣᱟᱨ ᱠᱚ ᱧᱟᱢᱚᱜᱼᱟ ᱟᱫᱚ ᱟᱹᱰᱤ ᱨᱟᱹᱥᱠᱟᱹ ᱨᱚᱢᱚᱡᱽ ᱢᱟ ᱨᱟᱹᱥᱠᱟᱹ ᱨᱚᱢᱚᱡᱽ ᱜᱮ ᱢᱮᱱᱠᱷᱟᱱ ᱛᱤᱱᱟᱹᱜ ᱨᱟᱹᱥᱠᱟᱹ ᱵᱩᱡᱷᱟᱹᱜᱼᱟ ᱢᱮᱱᱠᱷᱟᱱ ᱵᱚᱛᱚᱨ ᱦᱚᱸ ᱩᱱᱟᱹᱜ ᱜᱮᱭᱟ ᱛᱚᱵᱮ ᱥᱟᱵᱫᱷᱟᱱ ᱵᱟ ᱥᱚᱛᱨᱠᱚ ᱵᱷᱟᱵᱮ ᱛᱟᱦᱮᱱ ᱦᱩᱭᱩᱜᱼᱟ ᱡᱟᱦᱟᱸ ᱛᱮ ᱵᱤᱧ ᱠᱤᱫᱤᱧ ᱟᱨ ᱥᱩᱠᱨᱤ ᱠᱚᱴᱷᱮᱱ ᱠᱷᱚᱱ ᱡᱟᱛᱮ ᱥᱟᱵᱫᱷᱟᱱ ᱛᱟᱦᱮᱱ ᱦᱩᱭᱩᱜ ᱚᱱᱠᱟ ᱵᱷᱟᱵᱮ ᱛᱮ ᱥᱮᱸᱫᱽᱨᱟ ᱦᱩᱭᱩᱜᱼᱟ ᱛᱚᱵᱮ ᱥᱮᱸᱫᱽᱨᱟᱼᱠᱟᱨᱟ ᱫᱚ ᱢᱤᱫᱴᱮᱱ ᱟᱵᱚᱣᱟᱜ ᱢᱟᱱᱮ ᱥᱟᱱᱛᱟᱲ ᱦᱚᱯᱚᱱᱟᱜ ᱡᱚᱱᱢᱚᱜᱚᱛᱚ ᱢᱤᱫᱴᱮᱱ ᱵᱤᱨᱤᱫ ᱠᱟᱱ ᱛᱟᱵᱳᱱᱟ ᱢᱟᱱᱮ ᱪᱚᱞᱛᱤ ᱠᱟᱱ ᱛᱟᱵᱚᱱᱟ ᱡᱮ ᱪᱮᱬᱮ ᱴᱩᱴᱤ ᱵᱟ ᱪᱮᱬᱮ ᱥᱮᱸᱫᱽᱨᱟ ᱟᱫᱚ ᱚᱱᱠᱟ ᱞᱮᱠᱟᱛᱮ ᱥᱮᱸᱫᱽᱨᱟ ᱨᱮ ᱟᱹᱰᱤ ᱨᱟᱹᱥᱠᱟᱹ ᱨᱚᱢᱚᱡᱽ ᱟᱭᱠᱟᱹᱜᱼᱟ ᱟᱭᱢᱟ ᱜᱚᱴᱮᱱ ᱫᱚᱞ ᱠᱚ ᱛᱟᱦᱮᱱᱟ ᱟᱭᱢᱟ ᱜᱚᱴᱮᱱ ᱟᱭᱢᱟ ᱦᱚᱲ ᱥᱚᱸᱜᱮ ᱵᱤᱨ ᱜᱟᱡᱟᱲ ᱥᱮᱸᱫᱽᱨᱟᱭ ᱦᱩᱭᱩᱜᱼᱟ ᱟᱫᱚ ᱚᱱᱠᱟᱛᱮ ᱥᱮᱸᱫᱨᱟᱼᱠᱟᱨᱠᱟ ᱠᱷᱚᱱ ᱨᱩᱣᱟᱹᱲ ᱠᱟᱛᱮᱫ ᱜᱚᱜᱚ ᱠᱚᱫᱚ ᱞᱚᱴᱟ ᱫᱟᱜ ᱥᱮᱯᱮᱧ ᱠᱟᱛᱮ ᱠᱚ ᱪᱷᱟᱴᱠᱟ ᱨᱮᱠᱚ ᱛᱟᱦᱮᱱᱟ ᱦᱮᱸ ᱡᱟᱸᱜᱟ ᱠᱚ ᱟᱹᱵᱩᱠ ᱥᱟᱯᱷᱟ ᱠᱚᱣᱟ ᱟᱨ ᱚᱲᱟᱜ ᱛᱮᱠᱚ ᱵᱚᱞᱚᱱᱟ ᱟᱨ ᱵᱩᱜᱤ ᱡᱩᱫᱟᱹ ᱠᱚ ᱠᱩᱞᱤ ᱠᱚᱣᱟ ᱡᱮ ᱪᱮᱫ ᱞᱮᱠᱟ ᱥᱮᱸᱫᱽᱨᱟ ᱵᱟᱲᱟ ᱠᱮᱜ ᱠᱚᱣᱟ ᱯᱮ ᱥᱮ ᱪᱮᱫ ᱞᱮᱠᱟ ᱟᱯᱚᱫ ᱵᱤᱯᱚᱫ ᱚᱱᱟ ᱠᱚ ᱥᱚᱢᱚᱱᱫᱷᱮ ᱠᱚ ᱠᱩᱯᱩᱞᱤᱜᱼᱟ ᱟᱫᱚ ᱱᱚᱜᱼᱚᱸᱭ ᱡᱮ ᱥᱮᱸᱫᱽᱨᱟ ᱟᱹᱰᱤ ᱨᱟᱹᱥᱠᱟᱹ ᱨᱚᱢᱚᱡᱽ ᱨᱮᱭᱟᱜ ᱥᱮᱸᱫᱽᱨᱟ ᱠᱟᱱ ᱜᱮᱭᱟ ᱟᱨ ᱚᱱᱟ ᱤᱭᱟᱹᱛᱮ ᱤᱧᱦᱚᱸ ᱨᱟᱹᱥᱠᱟᱹ ᱜᱤᱧ ᱵᱩᱡᱷᱟᱹᱣᱟ ᱮᱱᱛᱮ ᱥᱟᱱᱛᱟᱲ ᱦᱚᱯᱚᱱᱟᱜ ᱫᱚ ᱱᱚᱜᱼᱚᱸᱭ ᱥᱮᱸᱫᱽᱨᱟ ᱫᱚ ᱱᱤᱛ ᱫᱚ ᱵᱟᱝ ᱟᱹᱰᱤ ᱥᱮᱫᱟᱭ ᱡᱩᱜᱽ ᱠᱷᱱ ᱜᱮ ᱯᱟᱹᱦᱤᱞ ᱫᱚ ᱱᱩᱠᱩ ᱠᱩᱞ ᱛᱟᱹᱨᱩᱵ ᱠᱚ ᱛᱟᱦᱮ ᱠᱟᱱᱟ ᱱᱩᱠᱩ ᱠᱚ ᱠᱚᱴᱷᱮᱱ ᱦᱚᱸ ᱞᱟᱹᱲᱦᱟᱹᱭ ᱠᱟᱛᱮᱫ ᱠᱚ ᱵᱟᱧᱪᱟᱣ ᱦᱮᱡ ᱠᱟᱱᱟ ᱟᱨ ᱟᱛᱳ ᱫᱤᱥᱚᱢ ᱠᱚ ᱛᱚᱞ ᱠᱟᱜᱼᱟ ᱟᱫᱚ ᱱᱚᱣᱟ ᱠᱚ ᱥᱮᱸᱫᱽᱨᱟ ᱥᱮᱸᱫᱽᱨᱟ ᱫᱚ ᱥᱟᱹᱨᱤᱭᱟᱜ ᱟᱹᱰᱤ ᱟᱸᱴᱤᱧ ᱩᱭᱦᱟᱹᱨ ᱜᱮᱭᱟ ᱟᱨ ᱱᱚᱣᱟᱨᱮ ᱠᱩᱥᱤᱧ ᱵᱩᱡᱷᱟᱹᱣ ᱠᱟᱫᱼᱟ